ᱜᱟᱫᱮᱞ ᱫᱚ ᱢᱤᱫᱴᱟᱝ ᱟᱹᱰᱤ ᱢᱟᱨᱟᱝ ᱡᱩᱢᱤᱫ ᱨᱮᱱᱟᱜ ᱠᱟᱱᱟ ᱡᱮᱢᱚᱱ ᱠᱤ ᱜᱟᱫᱮᱞ ᱫᱚ ᱟᱹᱰᱤᱜᱟᱱ ᱠᱚ ᱛᱟᱦᱮᱱᱟ ᱢᱮᱱᱠᱷᱟᱱ ᱩᱱᱠᱩ ᱥᱟᱶ ᱛᱮᱜᱮ ᱱᱤᱡᱮ ᱠᱤᱢᱵᱟ ᱡᱟᱦᱟᱸᱭ ᱚᱱᱟ ᱜᱟᱫᱮᱞ ᱠᱷᱚᱱᱮ ᱵᱟᱪᱷᱟᱜ ᱟᱭ ᱩᱱᱤᱜᱮ ᱢᱤᱫᱴᱟ

ᱫᱟᱹᱲ ᱨᱮᱦᱚᱸ ᱡᱮᱢᱚᱱ

ᱢᱮᱦᱱᱚᱛ ᱨᱮᱜᱮ ᱟᱨ ᱫᱟᱲᱮ ᱨᱮᱜᱮ ᱡᱚᱛᱚᱣᱟᱜ ᱮᱢ ᱪᱤᱠᱟᱹ ᱫᱟᱲᱮᱭᱟᱜᱼᱟ